ᱦᱮᱞᱳ ᱥᱤᱨᱡᱚᱱ ᱫᱟ ᱟᱢ ᱵᱟᱥ ᱴᱮᱱᱰ ᱵᱷᱟᱲᱟᱨ ᱵᱷᱟᱥ ᱴᱮᱱᱰ ᱦᱤᱡᱩᱜ ᱤᱧ ᱢᱮᱛᱟᱫ ᱢᱮ ᱛᱟᱦᱮᱸᱜᱼᱟ ᱥᱮ ᱚᱴᱳ ᱟᱜᱩ ᱠᱟᱛᱮ ᱟᱫᱚ ᱢᱤᱫᱴᱮᱡ ᱥᱚᱢᱚᱥᱥᱟ ᱦᱩᱭᱟᱠᱟᱱᱟ ᱢᱟᱱᱮ ᱚᱸᱰᱮ ᱵᱟᱝ ᱦᱮᱡ ᱠᱟᱛᱮ ᱟᱢ ᱫᱚ ᱢᱟᱞᱟᱵᱚᱛᱤ ᱠᱟᱹᱴᱤᱡ ᱮᱢ ᱦᱤᱡᱩᱜᱼᱟ ᱢᱟᱞᱟᱵᱚᱛᱤ ᱦᱮᱡ ᱠᱟᱛᱮ ᱢᱟᱱᱮ ᱤᱧ ᱚᱸᱰᱮ ᱠᱷᱚᱱᱟᱜ ᱜᱮ ᱤᱫᱤᱧ ᱢᱮ ᱟᱨᱠᱤ ᱠᱟᱠᱩ ᱥᱟᱞᱟᱜ ᱤᱧ ᱦᱮᱡ ᱮᱱᱟ ᱛᱚ ᱢᱟᱞᱟᱵᱚᱛᱤ ᱢᱟᱞᱟᱵᱚᱛᱤ ᱚᱸᱰᱮ ᱚᱱᱛᱮ ᱦᱤᱡᱩᱜ ᱠᱟᱱ ᱛᱟᱦᱮᱸᱜᱼᱟᱭ ᱛᱟᱯᱚᱨᱮ ᱚᱸᱰᱮ ᱠᱟᱹᱴᱤᱡ ᱢᱟᱞᱟᱵᱚᱛᱤ ᱨᱮ ᱠᱟᱹᱢᱤ ᱛᱟᱦᱮᱠᱟᱱᱟ ᱛᱟᱯᱚᱨᱮ ᱚᱸᱰᱮᱧ ᱪᱟᱞᱟᱣᱮᱱᱟ ᱛᱟᱯᱚᱨᱮ ᱟᱫᱚ ᱪᱮᱫ ᱠᱟᱹᱴᱤᱡ ᱪᱩᱞᱩᱝ ᱚᱸᱰᱮ ᱠᱷᱚᱱᱟᱜ ᱠᱟᱹᱴᱤᱡ ᱪᱩᱞᱩᱝ ᱜᱮᱛᱚ ᱥᱟᱺᱜᱤᱧᱟ ᱦᱟᱡᱩᱜ ᱢᱮ ᱚᱸᱰᱮ ᱚᱸᱰᱮ ᱠᱷᱚᱱᱟᱜ ᱤᱫᱤᱧ ᱢᱮ ᱢᱟᱞᱟᱵᱚᱛᱤ ᱠᱷᱚᱡᱟᱜ ᱵᱟᱝ ᱥᱟᱺᱜᱤᱧᱟ ᱵᱤᱥᱤ ᱫᱚ ᱠᱟᱹᱴᱤᱡ ᱛᱩᱞᱩᱝᱮᱢ ᱦᱤᱡᱩᱜᱼᱟ ᱵᱟᱝ ᱞᱮᱴᱚᱜ ᱛᱟᱢᱟ ᱟᱫᱚ ᱤᱧ ᱢᱟᱛᱚ ᱦᱮᱸᱛᱚ ᱞᱟᱹᱭ ᱞᱤᱫᱟᱹᱧ ᱡᱮ ᱵᱷᱟᱲᱟᱨᱳ ᱨᱤᱧ ᱫᱮᱡᱚᱜᱼᱟ ᱥᱤᱞᱫᱟᱹᱧ ᱪᱟᱞᱟᱜᱼᱟ ᱢᱮᱱᱠᱷᱟᱱ ᱟᱫᱚ ᱚᱸᱰᱮ ᱪᱟᱞᱟᱣ ᱦᱩᱭᱱᱟ ᱚᱸᱰᱮ ᱢᱤᱫᱴᱟᱝ ᱫᱚᱨᱠᱟᱨ ᱛᱟᱦᱮᱠᱟᱱᱟ ᱚᱱᱟ ᱠᱷᱟᱹᱛᱤᱨ ᱛᱮᱜᱮ ᱛᱚ ᱚᱱᱛᱮᱧ ᱪᱟᱞᱟᱣᱮᱱᱟ ᱥᱮ ᱠᱟᱹᱴᱤᱡ ᱛᱩᱞᱩᱝ ᱦᱤᱡᱩᱜ ᱢᱮᱥᱮ ᱱᱚᱰᱮ ᱜᱮ ᱦᱤᱡᱩᱜ ᱢᱮ ᱢᱟᱞᱟᱵᱚᱛᱤ ᱜᱮ ᱦᱤᱡᱩᱜ ᱢᱮ ᱱᱚᱰᱮ ᱠᱷᱚᱱᱟᱜ ᱟᱫᱚ ᱵᱚᱨᱚᱝ ᱪᱟᱞᱟᱣ ᱦᱩᱭᱩᱜᱼᱟ ᱵᱟᱝ ᱫᱮᱨᱤᱜᱼᱟ ᱚᱸᱰᱮ ᱜᱮ ᱢᱤᱱᱟᱹᱧᱟ ᱮᱲᱮ ᱠᱟᱛᱷᱟ ᱫᱚ ᱵᱟᱝ ᱚᱸᱰᱮ ᱜᱮ ᱢᱤᱱᱟᱹᱧᱟ ᱟᱢ ᱦᱤᱡᱩᱜ ᱢᱮ ᱚᱸᱰᱮ ᱜᱮᱢ ᱧᱟᱢᱤᱧᱟᱢ ᱦᱟᱸᱜ ᱢᱟᱞᱟᱵᱚᱛᱤ ᱨᱮᱜᱮ ᱢᱤᱱᱟᱹᱧᱟ ᱟᱫᱚ ᱦᱮᱸᱛᱚ ᱤᱧ ᱢᱟᱧ ᱞᱟᱹᱭ ᱞᱮᱫᱟ ᱵᱷᱟᱲᱟ ᱨᱳ ᱨᱮᱧ ᱫᱮᱡᱚᱜᱼᱟ ᱴᱷᱤᱠ ᱜᱮᱭᱟ ᱟᱫᱚ ᱢᱮᱱᱠᱷᱟᱱ ᱞᱟᱹᱭᱟᱢ ᱠᱟᱱ ᱫᱚ ᱠᱟᱹᱴᱤᱡᱠᱟᱹᱢᱤ ᱛᱟᱦᱮᱠᱟᱱᱟ ᱱᱚᱸᱰᱮ ᱛᱚ ᱠᱟᱠᱩ ᱥᱟᱞᱟᱜ ᱛᱮ ᱚᱸᱰᱮ ᱜᱤᱧ ᱦᱮᱡ ᱮᱱᱟ ᱢᱟᱞᱟᱵᱚᱛᱤ ᱛᱟᱯᱚᱨᱮ ᱚᱸᱰᱮ ᱠᱷᱚᱱᱟᱜ ᱠᱟᱹᱢᱤ ᱯᱩᱨᱟᱹᱣ ᱠᱟᱛᱮ ᱢᱤᱛᱤᱧ ᱠᱟᱱᱟᱭ ᱟᱨᱚ ᱚᱸᱰᱮ ᱠᱤᱧ ᱪᱟᱞᱟᱜᱼᱟ ᱵᱷᱟᱲᱟᱨᱩ ᱵᱟᱥᱛᱮ ᱛᱟᱦᱚᱞᱮ ᱟᱢ ᱡᱮᱦᱮᱛᱩ ᱦᱤᱡᱩᱜ ᱠᱟᱱᱟ ᱠᱟᱹᱴᱤᱡ ᱪᱩᱞᱩᱝ ᱦᱤᱡᱩᱜ ᱢᱮ ᱵᱚᱨᱚᱝ ᱦᱳᱭ ᱦᱳᱭ ᱦᱳᱭ ᱴᱷᱤᱠᱜᱮᱭᱟ ᱛᱟᱦᱚᱞᱮ ᱢᱟ ᱦᱮᱸ ᱞᱚᱜᱚᱱ ᱫᱷᱟᱨᱟ ᱦᱤᱡᱩᱜ ᱢᱮ